ᱟᱭᱢᱟ ᱦᱚᱲ ᱯᱳᱥ ᱢᱮᱞᱟ ᱧᱮᱞ ᱞᱮ ᱪᱟᱞᱟᱣ ᱞᱮᱱᱟ ᱯᱳᱥ ᱢᱮᱞᱟᱨᱮ ᱟᱭᱢᱟ ᱨᱚᱠᱚᱢ ᱡᱚᱢᱟᱜ ᱞᱮ ᱡᱚᱢᱟ ᱯᱳᱥ ᱢᱮᱞᱟ ᱨᱮᱫᱚ ᱥᱟᱱᱟᱢ ᱞᱮᱠᱟᱱᱟᱜ ᱡᱚᱢᱟᱜ ᱧᱟᱢᱚᱜᱼᱟ ᱯᱳᱥ ᱢᱮᱞᱟ ᱞᱮᱠᱟ ᱚᱠᱟ ᱨᱮᱦᱚᱸ ᱵᱟᱝ ᱦᱩᱭᱩᱜᱼᱟ